ᱟᱞᱮᱭᱟᱜ ᱴᱚᱴᱷᱟ ᱨᱮᱫᱚ ᱟᱹᱰᱤᱜᱟᱱ ᱥᱟᱜᱟᱲᱚᱢ ᱢᱮᱱᱟᱜᱼᱟ ᱚᱱᱟ ᱥᱟᱜᱟᱲᱚᱢ ᱨᱮ ᱥᱩᱵᱤᱫᱟ ᱦᱚᱸ ᱢᱮᱱᱟᱜ ᱜᱮᱭᱟ ᱵᱟᱥ ᱴᱮᱠᱥᱤ ᱚᱴᱳ ᱨᱤᱠᱥᱟ ᱱᱚᱣᱟ ᱱᱤᱭᱟᱹ ᱥᱩᱵᱤᱫᱟ ᱫᱚ ᱠᱷᱩᱵ ᱠᱚᱢ ᱠᱷᱚᱨᱚᱪ ᱨᱮᱭᱟᱜ ᱜᱮ ᱢᱮᱱᱟᱜᱼᱟ ᱡᱮᱢᱚᱱ ᱵᱟᱥ ᱛᱮᱫᱚ ᱛᱤᱨᱤᱥ ᱴᱟᱠᱟ ᱮᱢ ᱞᱮᱠᱷᱟᱱ ᱜᱮ ᱥᱮᱱ ᱫᱟᱲᱮᱭᱟᱜᱼᱟᱢ ᱯᱩᱨᱩᱞᱤᱭᱟᱹ ᱟᱡᱚᱫᱤᱭᱟᱹ ᱵᱩᱨᱩ ᱨᱮ ᱥᱟᱜᱟᱲᱚᱢ ᱞᱟᱹᱜᱤᱫ ᱛᱮᱫᱚ ᱴᱮᱠᱥᱤ ᱢᱮᱱᱟᱜᱼᱟ ᱚᱱᱟᱨᱮ

ᱯᱚᱱᱫᱽᱨᱚ ᱥᱚ ᱴᱟᱠᱟ ᱮᱢ ᱞᱮᱠᱷᱟᱱ ᱜᱮ ᱜᱚᱴᱟ ᱟᱡᱚᱫᱤᱭᱟᱹ ᱵᱩᱨᱩ ᱧᱮᱞᱚᱜᱼᱟ